ᱦᱮᱸ ᱱᱚᱣᱟ ᱥᱩᱨᱼᱥᱩᱯᱩᱨ ᱴᱚᱴᱷᱟ ᱨᱮ ᱥᱩᱠ ᱥᱟᱶᱟᱨ ᱛᱮ ᱱᱟᱯᱟᱭ ᱛᱮ ᱛᱟᱦᱮᱱ ᱞᱟᱹᱜᱤᱫ ᱡᱟᱦᱟᱸ ᱠᱚ ᱟᱵᱚᱣᱟᱜ ᱞᱟᱹᱠᱛᱤ ᱢᱮᱱᱟᱜ ᱟᱠᱟᱫᱼᱟ ᱥᱮ ᱟᱯᱱᱟᱨ ᱦᱚᱲᱢᱚ ᱡᱚᱜᱟᱣ ᱡᱚᱛᱚᱱ ᱨᱮ ᱡᱟᱦᱟᱸ ᱠᱚ ᱞᱟᱹᱠᱛᱤ ᱢᱮᱱᱟᱜ ᱟᱠᱟᱫᱼᱟ ᱚᱱᱟ ᱠᱚᱫᱚ ᱦᱩᱭᱩᱜ ᱠᱟᱱᱟ ᱡᱮ ᱵᱚᱭᱚᱥ ᱦᱩᱭᱩᱜ ᱟᱨ ᱠᱚᱢ ᱵᱚᱭᱚᱥ ᱦᱩᱭᱩᱜ ᱥᱟᱱᱟᱢ ᱠᱚᱣᱟᱜ ᱜᱮ ᱠᱤᱱᱛᱩ ᱱᱚᱣᱟ ᱨᱳᱜᱽ ᱟᱡᱟᱨ ᱡᱟᱦᱟᱸ ᱛᱮ ᱟᱵᱚᱣᱟᱜ ᱦᱚᱲᱚᱢ ᱠᱷᱚᱛᱤᱜᱼᱟ ᱱᱚᱝᱠᱟᱱ ᱡᱤᱱᱤᱥ ᱠᱚ ᱠᱷᱚᱱᱟᱜ ᱟᱵᱚ ᱥᱟᱦᱟ ᱨᱮ ᱛᱟᱦᱮᱱ ᱞᱟᱹᱜᱤᱫ ᱟᱵᱚᱣᱟᱜ ᱠᱩᱞᱦᱤ ᱫᱩᱲᱩᱵ ᱦᱚᱸ ᱫᱚᱨᱠᱟᱨ ᱢᱮᱱᱟᱜ ᱟᱠᱟᱫᱼᱟ ᱱᱚᱣᱟ ᱤᱫᱤ ᱠᱟᱛᱮ ᱯᱨᱚᱪᱟᱨ ᱯᱨᱚᱥᱟᱨ ᱦᱚᱸ ᱫᱚᱨᱠᱟᱨ ᱢᱮᱱᱟᱜ ᱟᱠᱟᱫᱼᱟ ᱪᱤᱠᱟᱹᱛᱮ ᱟᱵᱚᱣᱟᱜ ᱦᱚᱲᱢᱚ ᱱᱟᱯᱟᱭ ᱛᱟᱦᱮᱱᱚᱜᱼᱟ ᱥᱟᱯᱟᱼᱥᱩᱛᱨᱟᱹ ᱵᱚᱱ ᱫᱚᱦᱚᱭᱟ ᱥᱮ ᱠᱷᱚᱛᱤᱠᱟᱨᱚᱠ ᱡᱤᱱᱤᱥ ᱫᱚ ᱵᱟᱝᱵᱚᱱ ᱵᱮᱵᱚᱦᱟᱨᱟ ᱱᱚᱣᱟ ᱠᱚ ᱟᱵᱚ ᱥᱚᱡᱟᱜᱽ ᱥᱚᱪᱮᱛᱚᱱ ᱨᱮ ᱛᱟᱦᱮᱱ ᱫᱚᱨᱠᱟᱨ ᱠᱟᱱ ᱛᱟᱵᱚᱱᱟ ᱟᱨ ᱚᱱᱟ ᱥᱟᱶ ᱥᱟᱶᱛᱮ ᱡᱚᱫᱤ ᱱᱚᱝᱠᱟ ᱵᱟᱭᱪᱟᱱᱚᱥ ᱨᱩᱣᱟᱹ ᱦᱟᱹᱥᱩ ᱦᱩᱭᱮᱱ ᱜᱮᱭᱟ ᱛᱟᱦᱚᱞᱮ ᱱᱚᱰᱮ ᱦᱚᱥᱯᱤᱴᱟᱞ ᱦᱚᱸ ᱟᱵᱚᱣᱟᱜ ᱫᱚᱨᱠᱟᱨ ᱢᱮᱱᱟᱜ ᱟᱠᱟᱫᱼᱟ ᱟᱨ ᱱᱟᱣᱟ ᱡᱟᱦᱟᱸᱭ ᱯᱨᱚᱡᱚᱱᱢᱚ ᱠᱚᱠᱚ ᱦᱤᱡᱩᱜ ᱠᱟᱱᱟ ᱱᱩᱠᱩ ᱠᱚ ᱞᱟᱹᱜᱤᱫ ᱫᱚ ᱟᱵᱚᱣᱟᱜ ᱫᱚᱨᱠᱟᱨ ᱢᱮᱱᱟᱜ ᱟᱠᱟᱫᱼᱟ ᱩᱱᱠᱩᱣᱟᱜ ᱥᱚᱨᱤᱨ ᱥᱟᱥᱛᱷᱚ ᱡᱟᱛᱮ ᱵᱷᱟᱜᱮ ᱛᱟᱦᱮᱱ ᱢᱟ ᱱᱚᱣᱟ ᱞᱟᱹᱜᱤᱫ ᱛᱮ ᱱᱚᱜᱼᱚᱭ ᱡᱮ ᱨᱟᱥᱟᱭᱚᱱᱤᱠ ᱵᱮᱵᱚᱦᱟᱨ ᱠᱟᱛᱮ ᱡᱟᱦᱟᱸ ᱡᱚᱢᱟᱜ ᱠᱚᱵᱚᱱ ᱡᱮᱢᱚᱫᱼᱟ ᱱᱚᱣᱟ ᱠᱚ ᱪᱮᱥᱴᱟᱭ ᱦᱩᱭᱩᱜ ᱛᱟᱵᱚᱱᱟ ᱡᱮ ᱨᱟᱥᱟᱭᱚᱱᱤᱠ ᱵᱤᱦᱤᱱ ᱪᱤᱠᱟᱹ ᱠᱟᱛᱮ ᱪᱟᱥ ᱜᱟᱱᱚᱜᱼᱟ ᱱᱚᱝᱠᱟᱱ ᱪᱟᱥ ᱠᱚ ᱡᱩᱫᱤ ᱟᱵᱚ ᱵᱚᱱ ᱵᱮᱵᱚᱦᱟᱨ ᱫᱟᱲᱮᱭᱟᱜᱼᱟ ᱠᱤᱢᱵᱟ ᱡᱚᱫᱤ ᱟᱵᱚ ᱥᱮᱵᱷᱮᱱᱴᱤ ᱯᱷᱟᱭᱤᱵᱽ ᱯᱟᱨᱥᱮᱱᱴ ᱢᱟᱱᱮ ᱨᱟᱥᱟᱭᱚᱱᱤᱠ ᱡᱩᱠᱛᱚ ᱡᱚᱢᱟᱜ ᱵᱚᱱ ᱡᱚᱢᱟ ᱠᱷᱟᱱ ᱪᱮᱥᱴᱟ ᱦᱩᱭᱩᱜ ᱛᱟᱵᱚᱱᱟ ᱴᱩᱭᱮᱱᱴᱤ ᱯᱷᱟᱭᱤᱵᱽ ᱯᱟᱨᱥᱮᱱ ᱨᱮᱦᱚᱸ ᱟᱵᱚ ᱨᱟᱥᱟᱭᱚᱱᱤᱠ ᱢᱩᱠᱛᱚ ᱡᱟᱦᱟᱸ ᱡᱚᱢᱟᱜ ᱠᱚ ᱢᱮᱱᱟᱜ ᱟᱠᱟᱫᱼᱟ ᱱᱚᱣᱟ ᱠᱚ ᱟᱵᱚᱣᱟᱜ ᱵᱮᱵᱚᱦᱟᱨ ᱦᱚᱸ ᱞᱟᱹᱠᱛᱤ ᱢᱮᱱᱟᱜ ᱟᱠᱟᱫᱼᱟ ᱱᱚᱣᱟ ᱠᱚ ᱫᱤᱥ ᱦᱩᱫᱤᱥ ᱮᱢᱟ ᱠᱚ ᱨᱮᱱᱟᱜ ᱦᱚᱸ ᱞᱟᱹᱠᱛᱤ ᱢᱮᱱᱟᱜ ᱛᱟᱵᱚᱱᱟ ᱟᱵᱚᱨᱮᱱ ᱯᱚᱯᱚᱝᱲᱟ ᱠᱚ ᱞᱟᱹᱜᱤᱫ ᱛᱮ ᱥᱟᱶ ᱥᱟᱶᱛᱮ ᱱᱩᱠᱩᱣᱟᱜ ᱥᱚᱨᱤᱨ ᱥᱟᱥᱛᱷᱚ ᱵᱷᱟᱜᱮ ᱛᱟᱦᱮᱱ ᱢᱟ ᱯᱷᱤᱴ ᱛᱟᱦᱮᱱ ᱛᱟᱠᱚ ᱢᱟ ᱱᱚᱣᱟ ᱞᱟᱹᱜᱤᱫ ᱛᱮ ᱡᱚᱫᱤ ᱥᱩᱯᱩᱨ ᱨᱮ ᱠᱷᱮᱞᱳᱰ ᱰᱟᱺᱦᱤ ᱠᱚ ᱛᱟᱦᱮᱱᱚᱜᱼᱟ ᱛᱟᱞᱚᱦᱮ ᱠᱟᱹᱴᱤᱡ ᱩᱱᱠᱩ ᱠᱷᱳᱞᱟᱢᱮᱞᱟ ᱠᱷᱮᱞᱳᱰ ᱦᱚᱪᱚᱣᱟᱠᱚ ᱫᱚᱨᱠᱟᱨ ᱢᱮᱱᱟᱜᱼᱟ ᱟᱠᱟᱫᱼᱟ ᱟᱨ ᱡᱚᱫᱤ ᱟᱨᱚ ᱚᱱᱟ ᱠᱷᱚᱱᱟᱜ ᱵᱷᱟᱜᱮ ᱪᱤᱱᱛᱟᱹ ᱵᱷᱟᱵᱱᱟ ᱦᱩᱭᱩᱜᱼᱟ ᱛᱟᱦᱚᱞᱮ ᱱᱚᱜᱼᱚᱭ ᱡᱮ ᱦᱚᱲᱢᱚ ᱴᱷᱤᱠᱼᱴᱷᱟᱠ ᱫᱚᱦᱚ ᱞᱟᱹᱜᱤᱫ ᱛᱮ ᱡᱟᱦᱟᱸ ᱵᱮᱭᱟᱢ ᱠᱚ ᱢᱮᱱᱟᱜ ᱟᱠᱟᱫᱼᱟ ᱱᱚᱣᱟ ᱵᱮᱭᱟᱢ ᱠᱚᱦᱚᱸ ᱵᱚᱱ ᱠᱚᱨᱟᱣ ᱫᱟᱲᱮᱭᱟᱜᱼᱟ ᱛᱟᱼᱪᱷᱟᱲᱟ ᱪᱟᱹᱥᱤᱼᱵᱟᱹᱥᱤ ᱚᱲᱟᱜ ᱨᱮᱱᱟᱜ ᱡᱟᱦᱟᱸ ᱠᱟᱹᱢᱤ ᱠᱚ ᱢᱮᱱᱟᱜ ᱛᱟᱵᱚᱱᱟ ᱱᱚᱣᱟ ᱠᱟᱹᱢᱤ ᱠᱚ ᱥᱮᱛᱟᱜ ᱥᱤᱢ ᱨᱟᱜ ᱠᱷᱚᱱᱟᱜ ᱡᱩᱫᱤ ᱵᱚᱱ ᱠᱟᱹᱢᱤᱭᱟ ᱠᱷᱟᱱ ᱚᱴᱳᱢᱮᱴᱤᱠᱞᱤ ᱦᱚᱲᱢᱚ ᱫᱚ ᱱᱟᱯᱟᱭ ᱛᱟᱦᱮᱱᱚᱜᱼᱟ ᱥᱟᱶ ᱥᱟᱶᱛᱮ ᱟᱵᱚᱣᱟᱜ ᱡᱟᱦᱟᱸ ᱯᱨᱳᱴᱤᱱ ᱡᱚᱢᱟᱜ ᱠᱚ ᱫᱚᱨᱠᱟᱨᱚᱜᱼᱟ ᱱᱚᱜᱼᱚᱭ ᱱᱚᱣᱟ ᱡᱚᱢᱟᱜ ᱠᱚ ᱟᱵᱚ ᱵᱟᱰᱟᱭ ᱦᱩᱭᱩᱜ ᱛᱟᱵᱚᱱᱟ ᱚᱠᱟ ᱚᱠᱟ ᱡᱚᱢᱟᱜ ᱨᱮ ᱚᱠᱟ ᱛᱤᱱᱟᱹᱜ ᱜᱟᱱ ᱯᱨᱳᱴᱤᱱ ᱛᱟᱦᱮᱱ ᱠᱟᱱᱟ ᱱᱚᱣᱟ ᱡᱚᱢᱟᱜ ᱠᱚ ᱟᱵᱚ ᱵᱟᱰᱟᱭ ᱠᱟᱛᱮ ᱚᱱᱟ ᱡᱚᱢᱟᱜ ᱠᱚ ᱪᱤᱠᱟᱟᱹ ᱠᱟᱛᱮ ᱟᱵᱚᱣᱟᱜ ᱚᱛ ᱦᱟᱥᱟ ᱨᱮ ᱪᱟᱥᱼᱵᱟᱥ ᱠᱟᱛᱮ ᱚᱱᱟ ᱡᱤᱱᱤᱥ ᱟᱵᱚ ᱨᱮᱱ ᱯᱚᱼᱯᱚᱝᱲᱟ ᱠᱚᱵᱚᱱ ᱡᱚᱢ ᱦᱚᱪᱚ ᱫᱟᱲᱮᱭᱟᱠᱚᱣᱟ ᱱᱚᱣᱟ ᱫᱤᱥ ᱦᱩᱫᱤᱥ ᱦᱚᱸ ᱟᱛᱳ ᱨᱮᱱ ᱦᱚᱲ ᱮᱢᱟ ᱠᱚ ᱨᱮᱱᱟᱜ ᱫᱚᱨᱠᱟᱨ ᱢᱮᱱᱟᱜ ᱟᱠᱟᱫᱼᱟ ᱟᱨ ᱩᱱᱠᱩ ᱱᱚᱣᱟ ᱡᱤᱱᱤᱥ ᱵᱩᱡᱽ ᱦᱚᱪᱚ ᱠᱚ ᱦᱩᱭᱩᱜᱼᱟ ᱵᱟᱝ ᱥᱤᱵᱤᱞ ᱨᱮᱦᱚᱸ ᱚᱱᱟ ᱜᱮ ᱠᱤᱱᱛᱩ ᱵᱷᱚᱵᱤᱥᱥᱚᱛ ᱨᱮ ᱱᱟᱯᱟᱭᱟ ᱦᱚᱲᱢᱚ ᱱᱟᱯᱟᱭᱮ ᱫᱚᱦᱚᱭᱟ ᱡᱮᱢᱚᱱ ᱛᱤᱠᱤ ᱡᱚᱢᱟᱜ ᱠᱤᱪᱷᱩ ᱛᱤᱠᱤ ᱡᱚᱢᱟᱜ ᱠᱚ ᱢᱮᱱᱟᱜ ᱟᱠᱟᱫᱟ ᱡᱟᱦᱟᱸ ᱴᱷᱮᱱ ᱫᱚ ᱥᱩᱱᱩᱢ ᱦᱚᱸ ᱵᱟᱝ ᱞᱟᱜᱟᱜᱼᱟ ᱥᱩᱫᱩ ᱵᱩᱞᱩᱝ ᱠᱷᱟᱱ ᱜᱮ ᱦᱩᱭᱩᱜᱼᱟ ᱱᱚᱝᱠᱟᱱ ᱡᱤᱱᱤᱥ ᱦᱚᱸ ᱡᱚᱢ ᱨᱮᱱᱟᱜ ᱫᱚᱨᱠᱟᱨ ᱢᱮᱱᱟᱜᱼᱟ ᱡᱟᱦᱟᱸ ᱫᱚ ᱦᱳᱭᱛᱳ ᱥᱤᱵᱤᱞ ᱥᱟᱫ ᱫᱚ ᱩᱱᱟᱹᱜ ᱫᱚ ᱵᱟᱝ ᱧᱟᱢᱚᱜᱼᱟ ᱢᱮᱱᱠᱷᱟᱱ ᱱᱚᱣᱟ ᱠᱚ ᱡᱚᱢ ᱞᱮᱠᱷᱟᱱ ᱦᱚᱸ ᱦᱚᱲᱢᱚ ᱨᱮ ᱚᱱᱮᱠ ᱯᱨᱳᱴᱤᱱᱮ ᱮᱢᱟ ᱱᱚᱝᱠᱟᱱᱟᱜ ᱫᱷᱟᱨᱚᱱᱟ ᱠᱚᱦᱚᱸ ᱟᱵᱚ ᱠᱚᱨᱮᱱ ᱯᱚᱼᱯᱚᱝᱲᱟ ᱠᱚ ᱮᱢᱟ ᱠᱚ ᱞᱟᱹᱠᱛᱤ ᱢᱮᱱᱟᱜ ᱛᱟᱵᱚᱱᱟ